ᱦᱮᱞᱳ ᱦᱮᱸ ᱢᱳᱵᱟᱭᱤᱞ ᱫᱚᱠᱟᱱ ᱨᱮᱜᱮ ᱯᱷᱳᱱ ᱞᱟᱜᱟᱣ ᱠᱟᱱᱟ ᱚ ᱮᱸᱜ ᱢᱮᱱ ᱮᱫᱟᱹᱧ ᱡᱮ ᱤᱧ ᱢᱤᱫᱴᱟᱱ ᱢᱳᱵᱟᱭᱤᱞ ᱵᱚᱞᱮᱧ ᱠᱤᱨᱤᱧ ᱠᱮᱭᱟ ᱛᱳ ᱚᱱᱟ ᱞᱟᱹᱜᱤᱫ ᱤᱧ ᱯᱷᱳᱱ ᱠᱟᱫᱟ ᱦᱮᱸ ᱦᱮᱸ ᱦᱮᱸ ᱛᱳ ᱞᱮᱴᱮᱥᱴ ᱪᱮᱫ ᱞᱮᱠᱟ ᱢᱳᱵᱟᱭᱤᱞ ᱦᱮᱸ ᱟᱪᱪᱷᱟ ᱤᱧ ᱢᱮᱱ ᱮᱫᱟ ᱯᱷᱟᱭᱤᱵᱷ ᱡᱤᱧ ᱠᱤᱨᱤᱧᱟ ᱵᱚᱞᱮ ᱦᱮᱸ ᱦᱮᱸ ᱦᱮᱸ ᱛᱳ ᱤᱧᱫᱩᱧ ᱢᱮᱱ ᱮᱫᱟ ᱨᱮᱰᱢᱤᱧ ᱠᱤᱨᱤᱧ ᱠᱮᱭᱟ ᱨᱮᱰᱢᱤ ᱠᱳᱢᱯᱟᱱᱤ ᱨᱮᱭᱟᱜ ᱦᱮᱸ ᱦᱮᱸ ᱤᱧᱫᱩᱧ ᱢᱮᱱ ᱮᱫᱟ ᱡᱮ ᱯᱚᱱᱨᱚ ᱦᱟᱡᱟᱨ ᱢᱚᱫᱽᱫᱷᱮ ᱨᱮ ᱚᱻ ᱛᱟᱦᱚᱞᱮ ᱛᱟᱦᱚᱞᱮ ᱥᱳᱞᱞᱚ ᱦᱟᱡᱟᱨ ᱢᱚᱫᱽᱫᱷᱮ ᱨᱮ ᱵᱷᱟᱞᱳ ᱢᱤᱫᱴᱟᱱ ᱢᱳᱰᱮᱞ ᱧᱟᱢᱚᱜ ᱠᱟᱱᱟ ᱛᱟᱦᱚᱞᱮ ᱵᱟᱝ ᱦᱮᱸ ᱦᱮᱸ ᱚᱻ ᱚᱻ ᱟᱨ ᱛᱟᱦᱚᱞᱮ ᱦᱮᱸ ᱟᱪᱪᱷᱟ ᱯᱷᱟᱭᱤᱵᱷ ᱡᱤ ᱱᱤᱛᱳᱜ ᱯᱷᱟᱭᱤᱵᱷ ᱡᱤ ᱱᱤᱛᱚᱜ ᱠᱚ ᱧᱟᱢᱮᱫ ᱠᱟᱱ ᱜᱮᱭᱟ ᱱᱚᱣᱟ ᱠᱚᱨᱮ ᱦᱚᱸ ᱟᱨ ᱚᱱᱟ ᱠᱷᱟᱹᱛᱤᱨ ᱛᱤᱧ ᱢᱮᱱ ᱮᱫᱟ ᱡᱮ ᱯᱷᱟᱭᱤᱵᱷ ᱡᱤᱧ ᱠᱤᱨᱤᱧᱟ ᱵᱚᱞᱮ ᱦᱮᱸ ᱦᱮᱸ ᱦᱮᱸ ᱚᱻ ᱚ ᱟᱪᱪᱷᱟ ᱴᱷᱤᱠ ᱜᱮᱭᱟ ᱟᱪᱪᱷᱟ ᱛᱤᱦᱤᱧ ᱜᱤᱧ ᱪᱟᱞᱟᱜᱼᱟ ᱫᱳᱠᱟᱱ ᱨᱮ ᱟᱨ ᱤᱧ ᱵᱟᱪᱷᱟᱣᱟ ᱦᱮᱸ ᱴᱷᱤᱠ ᱜᱮᱭᱟ ᱛᱟᱦᱚᱞᱮ